ᱦᱮᱞᱳ ᱦᱮᱸ ᱢᱮᱱ ᱤᱫᱟᱹᱧ ᱤᱧ ᱢᱤᱫᱴᱟᱱ ᱠᱩᱨᱛᱤᱧ ᱦᱟᱛᱟᱣ ᱞᱮᱫᱟ ᱟᱢ ᱴᱷᱮᱱ ᱫᱤᱭᱮ ᱚᱱᱟ ᱦᱚᱨᱚᱜ ᱠᱟᱛᱮᱫ ᱤᱧ ᱧᱮᱞ ᱠᱮᱫᱟ ᱡᱩᱛᱩᱜ ᱠᱟᱱ ᱜᱮᱭᱟ ᱠᱤᱱᱛᱩ ᱦᱚᱨᱚᱜ ᱠᱟᱛᱮᱫ ᱡᱚᱠᱷᱚᱱ ᱤᱧ ᱠᱟᱪᱟᱣ ᱠᱮᱫᱟ ᱠᱟᱪᱟᱣ ᱠᱟᱛᱮᱫ ᱮᱛᱚ ᱨᱚᱝ ᱩᱰᱩᱠᱩᱜ ᱠᱟᱱᱟ ᱚᱛᱤᱨᱤᱠᱛᱚ ᱨᱚᱝ ᱩᱰᱩᱠᱚᱜ ᱠᱟᱱᱟ ᱮᱠᱫᱚᱢ ᱵᱟᱡᱮ ᱜᱮ ᱧᱮᱞᱚᱜ ᱠᱟᱱᱟ

ᱛᱟᱦᱚᱞᱮ ᱚᱱᱟ ᱠᱤ ᱯᱷᱮᱨᱚᱛᱮᱢ ᱦᱟᱛᱟᱣᱟ ᱛᱟᱦᱚᱞᱮᱧ ᱪᱤᱠᱟᱹᱭᱟᱹᱧ ᱤᱧ ᱫᱚ ᱫᱟᱢ ᱛᱚ ᱵᱟᱢ ᱟᱲᱟᱜ ᱠᱟᱹᱣᱫᱤᱧᱟ

ᱴᱷᱤᱠᱜᱮᱭᱟ ᱴᱷᱤᱠᱜᱮᱭᱟ ᱛᱟᱞᱦᱮ ᱟᱨ ᱪᱮᱫ ᱤᱧ ᱢᱮᱱᱟ ᱧᱮᱞ ᱦᱩᱭᱩᱜᱼᱟ ᱡᱚᱠᱷᱚᱱᱮᱢ ᱞᱟᱹᱭᱭᱟᱫᱤᱧᱟ ᱪᱮᱫ ᱤᱧ ᱢᱮᱛᱟᱢᱟ ᱴᱷᱤᱠ ᱜᱮᱭᱟ